ᱦᱮᱸ ᱡᱮᱢᱚᱱ ᱥᱚᱦᱚᱨᱟᱭ ᱯᱚᱨᱚᱵᱽ ᱨᱮ ᱢᱤᱫ ᱥᱚᱸᱜᱮ ᱛᱮᱵᱚᱱ ᱡᱚᱢ ᱧᱩᱜᱼᱟ ᱢᱤᱫ ᱛᱮᱜᱮ ᱵᱚᱱ ᱯᱩᱡᱟᱹ ᱥᱚᱦᱚᱨᱟᱭ ᱨᱮ ᱡᱮᱢᱚᱱ ᱵᱟᱦᱟ ᱥᱚᱦᱚᱨᱟᱭ ᱵᱟᱦᱟ ᱯᱚᱨᱚᱵᱽ ᱨᱮ ᱩᱱ ᱨᱮᱦᱚᱸ ᱢᱤᱫ ᱛᱮᱜᱮ ᱵᱚᱱ ᱡᱚᱢ ᱧᱩᱜᱼᱟ ᱥᱮ ᱟᱹᱰᱤᱜᱟᱱ ᱦᱚᱲᱵᱚᱱ ᱡᱟᱣᱨᱟ ᱠᱚᱜᱼᱟ ᱦᱮᱸ ᱟᱨᱚ ᱵᱟᱯᱞᱟ ᱟᱠᱟᱱ ᱵᱟᱯᱞᱟ ᱨᱮ ᱩᱱᱦᱚᱸ ᱢᱤᱫ ᱛᱮᱜᱮ ᱵᱚᱱ ᱛᱟᱦᱮᱱᱟ ᱢᱤᱫ ᱛᱮᱜᱮ ᱵᱚᱱ ᱡᱚᱢ ᱧᱩᱜᱼᱟ

ᱵᱟᱯᱞᱟ ᱦᱚᱸ ᱵᱷᱚᱸᱡᱽ ᱵᱷᱟᱸᱰᱟᱱ ᱨᱮ ᱩᱱᱦᱚᱸ ᱱᱚᱝᱠᱟᱜᱮ ᱢᱤᱫ ᱛᱮᱜᱮ ᱵᱚᱱ ᱛᱟᱦᱮᱱᱟ ᱢᱤᱫ ᱛᱮᱜᱮ ᱵᱚᱱ ᱡᱚᱢᱼᱧᱩᱜᱼᱟ ᱱᱚᱣᱟᱫᱚ ᱟᱵᱚᱣᱟᱜ ᱡᱩᱜᱩᱛ ᱨᱮᱭᱟᱜ ᱠᱟᱹᱢᱤ ᱠᱟᱱ ᱛᱟᱵᱚᱱᱟ ᱱᱚᱣᱟ ᱠᱷᱚᱡ ᱫᱚ ᱟᱵᱚᱫᱚ ᱵᱟᱵᱚᱱ ᱯᱷᱮᱰᱟᱛ ᱫᱟᱲᱮᱭᱟᱜᱼᱟ ᱤᱭᱟᱹᱨᱮ ᱱᱚᱣᱟ ᱯᱟᱛᱟ ᱯᱚᱨᱚᱵᱽ ᱠᱚᱨᱮ ᱡᱮᱢᱚᱱ ᱢᱤᱫ ᱛᱮᱜᱮ ᱵᱚᱱ ᱛᱟᱦᱮᱱᱚᱜᱼᱟ ᱢᱤᱫ ᱛᱮᱜᱮ ᱠᱚᱨᱟᱣᱟ ᱟᱨ ᱪᱮᱫ ᱡᱮᱢᱚᱱ ᱪᱟᱥᱼᱵᱟᱥ ᱡᱮᱢᱚᱱ ᱪᱮᱫᱠᱟ ᱪᱟᱥᱼᱵᱟᱥ ᱨᱮᱵᱚᱱ ᱠᱟᱹᱢᱤᱭᱮᱫᱟ ᱮᱴᱟᱜ ᱠᱤᱪᱷᱩ ᱫᱚ ᱵᱟᱵᱚᱱ ᱠᱟᱹᱢᱤ ᱫᱟᱲᱮᱭᱟᱜ ᱠᱟᱱᱟ ᱪᱟᱥ ᱟᱵᱚᱱ ᱵᱟᱥ ᱟᱵᱚᱱ ᱡᱚᱛᱚ ᱜᱮᱛᱚ ᱟᱵᱚ ᱜᱮᱵᱚᱱ ᱧᱮᱞᱟ